ᱤᱧ ᱠᱷᱮᱞᱳᱰ ᱨᱮᱱᱟᱝ ᱟᱯᱰᱮᱹᱴ ᱫᱚ ᱱᱤᱛᱚᱝ ᱫᱮᱥ ᱫᱩᱱᱤᱭᱟᱹ ᱨᱮ ᱟᱹᱰᱤᱜᱟᱱ ᱟᱯᱰᱮᱹᱴ ᱛᱟᱦᱮᱱ ᱠᱟᱱᱟ ᱤᱭᱩᱴᱩᱵᱽ ᱟᱨ ᱯᱷᱮᱹᱥᱵᱩᱠ ᱞᱮᱠᱟᱛᱮ ᱢᱟᱫᱽᱫᱷᱚᱢ ᱛᱮ ᱴᱩᱭᱴᱟᱨ ᱞᱮᱠᱟᱛᱮ ᱟᱨ ᱚᱱᱟ ᱞᱮᱠᱟᱛᱮ ᱟᱨ ᱫᱤᱱᱟᱹᱢ ᱜᱮ ᱟᱞᱮ ᱯᱨᱮᱠᱴᱤᱥ ᱦᱚᱪᱚᱭᱮᱫ ᱠᱚᱣᱟ ᱵᱚᱞ ᱠᱷᱮᱞᱳᱰ ᱞᱟᱹᱜᱤᱫ ᱛᱮᱞᱮ ᱥᱟᱯᱲᱟᱣ ᱨᱮᱞᱮ ᱫᱚᱦᱚᱭᱮᱫ ᱠᱚᱣᱟ ᱜᱤᱫᱟᱹᱨ ᱠᱚ ᱫᱮᱥ ᱫᱤᱥᱚᱢ ᱞᱮ ᱫᱟᱬᱟᱱ ᱠᱟᱱᱟ ᱠᱷᱮᱞᱳᱰ ᱠᱟᱱᱟ ᱤᱱᱟᱹ ᱞᱮᱠᱟᱛᱮ ᱥᱮᱛᱟᱜ ᱨᱮ ᱵᱮᱨᱮᱫ ᱠᱟᱛᱮᱫ ᱠᱚ ᱫᱟᱹᱲᱟ ᱯᱨᱟᱠᱴᱤᱥ ᱥᱮᱠᱴ ᱢᱮᱱᱫᱚ ᱮᱠᱥᱟᱨᱥᱟᱭᱤᱡᱽ ᱫᱤᱱᱟᱹᱢ ᱜᱮ ᱚᱱᱟᱠᱚ ᱠᱟᱜᱼᱟ ᱤᱱᱟᱹ ᱞᱮᱠᱟᱛᱮ ᱠᱷᱮᱞᱳᱰ ᱟᱨ ᱵᱷᱟᱹᱜᱤ ᱠᱷᱮᱞ ᱠᱟᱛᱮᱫ ᱦᱚᱲ ᱴᱷᱮᱱ ᱧᱩᱛᱩᱢ ᱨᱮᱭᱟᱜ ᱠᱚ ᱴᱷᱟᱣᱠᱟᱹ ᱴᱷᱟᱣᱠᱟᱹᱭᱮᱫ ᱛᱟᱭᱟ ᱟᱨ ᱴᱷᱟᱣᱠᱟᱹ ᱠᱚ ᱛᱟᱦᱮᱱ ᱠᱟᱱᱟ ᱤᱱᱟᱹ ᱞᱮᱠᱟᱛᱮ ᱫᱮᱥ ᱫᱤᱥᱚᱢ ᱨᱮᱭᱟᱜ ᱦᱚᱲ ᱦᱚᱸᱠᱚ ᱩᱯᱨᱩᱢ ᱠᱚ ᱫᱚᱦᱚᱭᱟ ᱞᱮᱭᱟ ᱟᱨ ᱟᱞᱮ ᱦᱚᱸ ᱠᱷᱮᱞ ᱨᱮᱭᱟᱜ ᱞᱮ ᱰᱚᱜᱚᱨ ᱞᱮ ᱟᱯᱰᱮᱹᱴ ᱞᱮ ᱫᱚᱦᱚ ᱫᱟᱲᱮᱭᱟᱜ ᱠᱟᱱᱟ ᱫᱮᱥ ᱫᱤᱥᱚᱢ ᱫᱩᱱᱤᱭᱟᱹ ᱨᱮ ᱤᱱᱟᱹ ᱞᱮᱠᱟᱛᱮ ᱥᱳᱥᱟᱞᱴ ᱱᱤᱛᱚᱜ ᱥᱳᱥᱟᱞ ᱢᱤᱰᱤᱭᱟ ᱡᱟᱢᱟᱱᱟ ᱨᱮᱫᱚ ᱟᱹᱰᱤ ᱞᱮᱠᱟᱱᱟᱜ ᱛᱮ ᱛᱟᱦᱮᱱ ᱠᱟᱱᱟ ᱟᱨ ᱥᱳᱥᱟᱞ ᱢᱤᱰᱤᱭᱟ ᱨᱮ ᱠᱷᱚᱡ ᱫᱚ ᱠᱷᱚᱵᱚᱨ ᱠᱚ ᱟᱯᱰᱮᱹᱴ ᱨᱮᱭᱟᱜ ᱟᱹᱰᱤ ᱥᱩᱵᱤᱫᱷᱟ ᱢᱮᱱᱟᱜᱼᱟ